ᱦᱮᱞᱳ ᱰᱨᱟᱭᱵᱷᱟᱨ ᱵᱟᱹᱵᱩ ᱤᱧ ᱨᱮᱠᱷᱟᱧ ᱞᱟᱹᱭᱫᱟ ᱟᱞᱮ ᱠᱚᱞᱮᱡᱽ ᱠᱷᱚᱱᱞᱮ ᱦᱮᱡ ᱮᱱᱟ ᱟᱢ ᱦᱟᱴ ᱛᱚᱞᱟ ᱢᱳᱲ ᱨᱮ ᱜᱟᱹᱰᱤ ᱟᱹᱜᱩᱭ ᱢᱮ ᱟᱨ ᱛᱤᱱᱟᱹᱜ ᱚᱠᱛᱚᱢ ᱦᱤᱡᱩᱜ ᱠᱟᱱᱟ ᱚᱱᱟ ᱞᱟᱹᱭᱢᱮ ᱟᱞᱮ ᱚᱸᱰᱮ ᱞᱮ ᱥᱮᱱᱚᱜᱼᱟ